ᱵᱷᱟᱨᱚᱛ ᱫᱤᱥᱚᱢ ᱨᱮᱱᱟᱜ ᱥᱮᱪᱮᱫ ᱵᱮᱵᱚᱥᱛᱷᱟ ᱡᱩᱫᱤ ᱵᱚᱱ ᱧᱮᱞᱟ ᱮᱛᱚᱦᱚᱵ ᱵᱤᱫᱽᱫᱟᱹᱜᱟᱲ ᱩᱥᱩᱞ ᱵᱤᱫᱽᱫᱟᱹᱜᱟᱲ ᱢᱟᱦᱟ ᱵᱤᱫᱽᱫᱟᱹᱜᱟᱲ ᱟᱨ ᱡᱮᱜᱮᱛ ᱵᱤᱫᱽᱫᱟᱹᱜᱟᱲ ᱱᱚᱣᱟ ᱵᱤᱫᱽᱫᱟᱹᱜᱟᱲ ᱠᱚᱨᱮ ᱡᱟᱦᱟᱸ ᱢᱟᱲᱟᱝ ᱢᱩᱬᱩᱫ ᱪᱮᱞᱮᱧᱡᱽ ᱠᱚ ᱧᱮᱞ ᱧᱟᱢᱚᱜᱼᱟ ᱚᱱᱟ ᱠᱚᱫᱚ ᱦᱩᱭᱩᱜ ᱠᱟᱱᱟᱼ ᱚᱱᱟ ᱠᱚ ᱵᱤᱫᱽᱫᱟᱹᱜᱟᱲ ᱨᱮ ᱡᱚᱛᱷᱟᱛ ᱢᱟᱪᱮᱫ ᱜᱚᱢᱠᱮ ᱠᱚ ᱵᱟᱹᱱᱩᱜ ᱠᱚᱛᱟ ᱵᱚᱱᱟ ᱟᱨ ᱵᱟᱝᱠᱷᱟᱱ ᱱᱚᱝᱠᱟ ᱦᱚᱸ ᱧᱮᱞᱚᱜᱼᱟ ᱡᱮ ᱚᱱᱟ ᱵᱤᱫᱽᱫᱟᱹᱜᱟᱲ ᱠᱚᱨᱮ ᱴᱷᱤᱠᱼᱴᱷᱟᱠ ᱚᱠᱛᱚ ᱨᱮ ᱯᱚᱛᱚᱵ ᱠᱚ ᱵᱚᱝᱠᱚ ᱧᱟᱢᱟ ᱟᱨ ᱱᱚᱝᱠᱟ ᱦᱚᱸ ᱧᱮᱞᱟᱠᱟᱱᱟ ᱚᱱᱟ ᱵᱤᱫᱽᱫᱟᱹᱜᱟᱲ ᱨᱮᱱᱟᱜ ᱯᱚᱨᱤᱠᱟᱴᱷᱟᱢᱳ ᱟᱭᱢᱟ ᱥᱮᱡ ᱜᱮ ᱵᱟ ᱱᱩᱜᱼᱟ ᱚᱱᱟᱞᱮᱠᱟᱛᱮ ᱱᱚᱝᱠᱟᱱᱟᱜ ᱪᱮᱞᱮᱧᱡᱽ ᱠᱚᱜᱮ ᱧᱮᱞᱼᱧᱟᱢᱚᱜ ᱠᱟᱱᱟ